ᱤᱧ ᱫᱚ ᱟᱹᱰᱤ ᱨᱮᱸᱜᱮᱡ ᱜᱷᱟᱨᱚᱸᱡᱽ ᱨᱤᱱᱤᱡ ᱜᱤᱫᱽᱨᱟ ᱠᱟ ᱱᱤᱧ ᱟᱨ ᱟᱹᱰᱤ ᱠᱚᱥᱴᱚ ᱠᱟᱛᱮᱜ ᱤᱧ ᱦᱟᱨᱟ ᱠᱟᱱᱟ ᱪᱮᱫᱟᱜ ᱥᱮ ᱵᱟᱝ ᱢᱟ ᱭᱩ ᱵᱟᱵᱟ ᱫᱚ ᱟᱹᱰᱤ ᱠᱚᱢ ᱩᱢᱮᱨ ᱨᱤᱜᱤ ᱠᱤᱱ ᱵᱚᱸᱜᱟ ᱛᱟᱞᱟ ᱟᱠᱟᱱᱟ ᱚᱱᱟ ᱛᱟᱭᱚᱢ ᱵᱟᱵᱟᱭᱩ ᱜᱮ ᱤᱧ ᱫᱚᱭ ᱦᱟᱨᱟ ᱵᱩᱨᱩ ᱞᱤᱫᱤᱧᱟᱹ ᱚᱲᱟᱜ ᱨᱮ ᱢᱩᱫᱩᱱ ᱠᱷᱩᱱᱴᱤ ᱥᱮ ᱚᱱᱠᱟᱱ ᱜᱟᱨᱡᱮᱱ ᱵᱟᱝ ᱛᱟᱦᱮᱱ ᱠᱷᱟ ᱛᱤᱨ ᱵᱤᱥᱤ ᱥᱟᱺᱜᱤᱧ ᱫᱚ ᱚᱞᱚᱜ ᱯᱟᱲᱦᱟᱣ ᱫᱚ ᱵᱟ ᱧ ᱥᱮᱬᱟ ᱫᱟᱲᱮ ᱠᱟᱣᱫᱟ ᱟᱨ ᱚᱲᱟᱜ ᱥᱟᱝᱥᱟᱨ ᱨᱮᱱᱟᱜ ᱦᱚᱧ ᱠᱟ ᱢᱤ ᱵᱟᱲᱟᱭ ᱜᱮᱭᱟ ᱚᱱᱟ ᱛᱟᱞᱟᱨᱮ ᱠᱷᱮᱞ ᱠᱚ ᱦᱚᱧ ᱠᱩᱥᱤᱭᱟᱜᱼᱟ ᱢᱟᱡᱷᱮ ᱥᱟᱡᱷᱮᱧ ᱵᱚᱞ ᱠᱚᱧ ᱠᱷᱮᱞ ᱜᱤᱭᱟ ᱟᱨ ᱱᱤᱛᱚᱜ ᱫᱚ ᱥᱚᱝᱥᱟᱨ ᱨᱮᱧ